ᱦᱮᱞᱳ ᱤᱧ ᱱᱚᱰᱮ ᱠᱷᱚᱱᱤᱧ ᱞᱟᱹᱭᱫᱟ ᱵᱟᱜᱟᱱᱰᱤ ᱨᱮᱜᱮᱥᱮ ᱥᱟᱵ ᱠᱟᱫᱟᱭ ᱟᱪᱪᱷᱟ ᱜᱮᱭᱟᱭ ᱥᱮᱜ ᱛᱚ ᱪᱟᱣᱢᱤᱱ ᱤᱧ ᱚᱰᱟᱨ ᱞᱟᱹᱜᱤᱫ ᱪᱚᱞᱞᱤᱥ ᱴᱟᱠᱟ ᱨᱮᱱᱟᱜ ᱟᱫᱚ ᱛᱚ ᱫᱷᱤᱱᱟᱹᱝ ᱪᱟᱨᱴᱟ ᱡᱚᱠᱷᱚᱱᱯᱮ ᱥᱮᱴᱮᱨᱤᱧᱟ ᱛᱚ ᱟᱨ ᱚᱱᱮ ᱪᱟᱣᱢᱤᱱ ᱯᱮ ᱵᱮᱱᱟᱣᱟ ᱛᱚᱠᱷᱚᱱ ᱤᱧᱟᱹᱜ ᱨᱮᱫᱚ ᱵᱤᱞᱤᱫᱚ ᱟᱞᱚ ᱯᱮ ᱮᱢᱟᱜᱼᱟ ᱚᱱᱟ ᱫᱚ ᱤᱧᱫᱚ ᱵᱟᱹᱧ ᱡᱚᱢ ᱛᱟᱦᱮᱱᱟ ᱟᱨ ᱚᱱᱟᱨᱮ ᱥᱚᱥᱯᱮ ᱮᱢᱟᱜᱼᱟ ᱥᱚᱥ ᱜᱮᱧ ᱡᱚᱢ ᱵᱟᱲᱟᱭᱮᱜ ᱛᱟᱦᱮᱱᱟ ᱛᱚ ᱵᱩᱞᱩᱝ ᱯᱮ ᱮᱢᱟᱜᱼᱟ ᱠᱚᱢ ᱧᱚᱜ ᱩᱱᱟᱹᱜ ᱫᱚ ᱟᱞᱚ ᱟᱨ ᱤᱭᱟᱹᱯᱮ ᱮᱢᱟᱜᱼᱟ ᱤᱭᱟᱹ ᱢᱟᱹᱨᱤᱪ ᱦᱚᱸ ᱠᱚᱢ ᱜᱮᱯᱮ ᱮᱢᱟᱜᱼᱟ ᱛᱟᱨᱯᱚᱨ ᱤᱭᱟᱹ ᱟᱹᱜᱩᱭᱟᱯᱮ ᱪᱟᱨᱴᱟ ᱡᱚᱠᱷᱚᱱ ᱯᱚᱭᱥᱟᱧ ᱮᱢᱟ ᱯᱮᱭᱟ ᱦᱟᱸᱜ